ᱥᱚᱦᱚᱨᱟᱭ ᱵᱚᱸᱜᱟ ᱠᱩᱱᱟᱹᱢᱤ ᱨᱮ ᱨᱟᱥ ᱯᱟᱛᱟ ᱡᱟᱛᱨᱟ ᱢᱮᱞᱟ ᱦᱩᱭᱩᱜᱼᱟ ᱟᱨ ᱚᱸᱰᱮ ᱫᱚᱢᱮ ᱠᱚ ᱵᱷᱤᱲᱚᱜᱼᱟ ᱟᱨ ᱚᱱᱟ ᱵᱷᱤᱲ ᱨᱮ ᱦᱚᱲ ᱦᱚᱸᱢ ᱟᱯᱟᱫ ᱩᱛᱟᱹᱨᱚᱜᱼᱟ ᱚᱱᱟ ᱛᱮᱜᱮ ᱜᱤᱫᱽᱨᱟᱹ ᱵᱮᱲᱟ ᱦᱟᱸᱜ ᱤᱧ ᱩᱭᱦᱟᱹᱨᱟᱥᱮ ᱫᱚᱢᱮ ᱨᱟᱜ ᱥᱟᱱᱟᱭᱤᱧᱟᱹ ᱜᱤᱫᱽᱨᱟᱹ ᱵᱮᱲᱟᱨᱮ ᱨᱟᱥᱯᱟᱛᱟ ᱡᱟᱛᱨᱟ ᱢᱮᱞᱟ ᱨᱮ ᱤᱫᱤ ᱞᱤᱫᱤᱧᱟ ᱠᱚ ᱩᱱᱟᱹᱜ ᱵᱷᱤᱲ ᱤᱫᱤ ᱛᱮ ᱟᱫ ᱠᱤᱫᱤᱧᱟᱠᱚ ᱟᱨ ᱨᱟᱜ ᱨᱟᱜ ᱛᱮ ᱫᱚᱢᱮᱧ ᱨᱟᱜ ᱮᱫᱼᱟ ᱨᱟᱜ ᱨᱟᱜ ᱛᱤᱧ ᱠᱟᱹᱦᱤᱞ ᱪᱟᱵᱟᱭᱮᱱᱟ ᱟᱨ ᱤᱧ ᱟᱭᱳ ᱦᱚᱸ ᱵᱟᱹᱧ ᱧᱟᱢ ᱫᱟᱲᱮᱭᱟᱭ ᱠᱟᱱᱟ ᱟᱨ ᱜᱟᱛᱮ ᱠᱚᱦᱚᱸ ᱠᱚ ᱵᱟᱹᱜᱤᱭᱟᱫ ᱞᱤᱧᱟᱹ ᱚᱱᱟ ᱠᱟᱛᱷᱟ ᱜᱮ ᱩᱭᱦᱟᱹᱨ ᱠᱷᱟᱱ ᱫᱚᱢᱮ ᱨᱟᱜ ᱥᱟᱹᱱᱟᱹᱧᱟ ᱫᱚᱢᱮ ᱟᱹᱲᱤᱥᱤᱧ ᱵᱩᱡᱷᱟᱹᱣᱟ ᱟᱨ ᱦᱩᱰᱤᱧ ᱦᱩᱰᱤᱧ ᱠᱷᱚᱱᱜᱮ ᱚᱸᱰᱮ ᱢᱟ ᱫᱚᱢᱮ ᱠᱚ ᱵᱷᱤᱲᱚᱜ ᱟᱥᱮ ᱮᱱᱠᱷᱟᱱ ᱡᱟᱛᱨᱟ ᱠᱚᱦᱚᱸ ᱧᱮᱞ ᱥᱟᱱᱟᱣᱟ ᱟᱨ ᱚᱱᱟ ᱠᱷᱟᱹᱛᱤᱨ ᱛᱮ ᱡᱟᱛᱨᱟ ᱨᱮ ᱯᱩᱨᱟᱹ ᱠᱚ ᱵᱷᱤᱲᱚᱜᱼᱟ ᱡᱟᱛᱨᱟ ᱦᱩᱭᱩᱜᱼᱟ ᱥᱟᱺᱜᱤᱧ ᱠᱷᱚᱱ ᱠᱚ ᱦᱤᱡᱩᱜᱼᱟ ᱟᱨ ᱡᱟᱛᱨᱟ ᱯᱟᱛᱟ ᱨᱮᱦᱚᱸ ᱫᱚᱢᱮ ᱠᱚ ᱵᱷᱤᱲᱚᱜᱼᱟ ᱟᱨ ᱟᱨ ᱤᱧᱫᱚ ᱟᱹᱰᱤ ᱨᱟᱹᱥᱠᱟᱹ ᱛᱟᱦᱮᱱᱤᱧ ᱵᱩᱡᱷᱟᱹᱣᱟ ᱡᱟᱛᱨᱟ ᱠᱚ ᱧᱮᱧᱮᱞ ᱦᱚᱸ ᱚᱱᱟᱛᱮ ᱚᱸᱰᱮ ᱢᱟ ᱯᱩᱨᱟᱹ ᱢᱮᱞᱟ ᱞᱟᱜᱟᱜᱼᱟ ᱢᱮᱞᱟ ᱞᱟᱜᱟᱜᱼᱟ ᱯᱩᱨᱟᱹ ᱠᱷᱮᱞᱱᱟ ᱠᱚᱠᱚ ᱟᱹᱜᱩᱭᱟ ᱫᱮᱡᱚᱜᱟᱜ ᱠᱚ ᱜᱟᱹᱰᱤ ᱫᱮᱡᱚᱜᱟᱜ ᱠᱚ ᱢᱚᱛᱞᱚᱵ ᱟᱹᱰᱤ ᱰᱷᱮᱨ ᱦᱟᱱᱟ ᱱᱟᱣᱟ ᱠᱚ ᱟᱹᱜᱩᱭᱟ ᱚᱱᱠᱟᱜᱮ ᱜᱟᱹᱰᱤ ᱨᱮᱠᱚ ᱫᱮᱡ ᱞᱤᱫᱤᱧᱟ ᱮᱱᱠᱷᱟᱱ ᱵᱚᱛᱚᱨ ᱛᱮᱢᱟᱧ ᱠᱮᱠᱮᱞᱥᱮᱫ ᱪᱟᱵᱟᱭᱮᱱᱟ ᱚᱱᱟᱜᱤᱧ ᱩᱭᱦᱟᱹᱨᱟ ᱦᱩᱰᱤᱧ ᱵᱮᱲᱟ ᱟᱜ ᱜᱤᱫᱽᱨᱟᱹ ᱩᱢᱮᱨ ᱨᱮᱭᱟᱜ ᱚᱱᱟᱛᱤᱧ ᱩᱭᱦᱟᱹᱨ ᱧᱚᱜᱟ ᱨᱟᱥᱯᱟᱛᱟ ᱠᱩᱱᱟᱹᱢᱤ ᱨᱮᱭᱟᱜ ᱠᱟᱛᱷᱟ ᱫᱚ ᱪᱤᱠᱟᱹᱛᱮ ᱨᱟᱥᱯᱟᱛᱟ ᱨᱮᱠᱚ ᱟᱫ ᱞᱤᱫᱤᱧᱟ ᱟᱨ ᱟᱫ ᱞᱤᱫᱤᱧᱟ ᱟᱨ ᱟᱨ ᱜᱟᱹᱰᱤ ᱨᱮᱠᱚ ᱫᱮᱡ ᱞᱤᱫᱤᱧᱟ ᱚᱸᱰᱮ ᱦᱚᱸ ᱵᱚᱛᱚᱨ ᱛᱤᱧ ᱠᱮᱠᱮᱞᱥᱮᱫ ᱪᱟᱵᱟᱭᱮᱱᱟ